ᱦᱮᱸ ᱦᱮᱞᱳ ᱫᱟᱫᱟ ᱚᱴᱳ ᱰᱨᱟᱭᱵᱷᱟᱨ ᱚᱠᱟᱨᱮ ᱚ ᱤᱧ ᱦᱚᱸᱜᱰᱮ ᱢᱤᱱᱟᱹᱧᱟ ᱦᱟᱜᱻᱟᱱᱟ ᱦᱟᱣᱲᱟ ᱢᱚᱭᱫᱟᱱ ᱨᱮᱧ ᱛᱟᱦᱮᱸ ᱠᱟᱱᱟ ᱟᱫᱚ ᱚᱸᱰᱮ ᱫᱚ ᱵᱟᱹᱱᱩᱧᱟ ᱤᱧ ᱤᱭᱟᱹᱧ ᱪᱟᱞᱟᱜᱼᱟ ᱤᱭᱟᱹᱨᱮ ᱢᱤᱱᱟᱹᱧᱟ ᱢᱚᱱᱫᱤᱨ ᱴᱚᱞᱟ ᱱᱚᱵᱟᱱᱱᱚ ᱯᱟᱥᱮᱨᱮ ᱴᱷᱤᱠ ᱜᱮᱭᱟ ᱟᱨ ᱟᱢ ᱛᱤᱱᱟᱹᱜ ᱛᱟᱲᱟ ᱛᱟᱹᱲᱤᱢ ᱫᱟᱲᱮᱭᱟᱜᱼᱟ ᱚᱸᱰᱮ ᱤᱧ ᱢᱤᱱᱟᱹᱧᱟ ᱚᱸᱰᱮ ᱟᱢ ᱦᱮᱡ ᱠᱟᱛᱮᱫ ᱤᱧ ᱤᱫᱤᱧ ᱢᱮ ᱴᱷᱤᱠ ᱜᱮᱭᱟ ᱴᱷᱤᱠ ᱜᱮᱭᱟ ᱦᱮᱸ ᱫᱮᱨᱤ ᱧᱚᱜᱚᱜᱻᱟᱢ ᱚᱻ ᱛᱤᱱᱟᱹᱜ ᱫᱮᱨᱤ ᱚ ᱯᱟᱸᱪ ᱢᱤᱱᱤᱴ ᱴᱷᱤᱠ ᱜᱮᱭᱟ ᱟᱨ ᱤᱧ ᱦᱮᱡ ᱠᱟᱛᱮᱫ ᱩᱥᱟᱹᱨᱟ ᱚᱸᱰᱮ ᱠᱷᱚᱡ ᱨᱤᱥᱤᱵᱷ ᱤᱫᱤᱧ ᱢᱮ ᱟᱨ ᱱᱚᱸᱰᱮ ᱠᱳᱱᱳ ᱜᱟᱹᱰᱤ ᱵᱟᱹᱱᱩᱜᱼᱟ ᱟᱢ ᱛᱟᱺᱜᱤ ᱨᱮᱜᱤᱧ ᱛᱟᱭᱮᱭᱮᱱᱟ ᱴᱷᱤᱠ ᱜᱮᱭᱟ